ᱤᱧ ᱡᱚᱠᱷᱚᱱ ᱦᱟᱹᱠᱩ ᱥᱟᱵᱼᱤᱧ ᱪᱟᱞᱟᱜᱼᱟ ᱮᱱᱠᱷᱟᱱ ᱫᱚ ᱡᱟᱞᱟᱢ ᱢᱮᱱᱟᱜᱼᱟ ᱡᱟᱞᱟᱢᱤᱧ ᱤᱫᱤ ᱛᱚᱨᱟᱭᱟ ᱯᱟᱹᱥᱤ ᱡᱟᱞᱟᱢ ᱛᱟᱨᱯᱚᱨᱮ ᱠᱟᱵᱷᱟᱲ ᱡᱟᱞᱟᱢ ᱡᱟᱞᱟᱢ ᱪᱟᱯᱟᱫ ᱡᱟᱞᱟᱢ ᱱᱚᱝᱠᱟᱱᱟᱜ ᱡᱟᱞᱟᱢ ᱠᱚ ᱤᱫᱤ ᱦᱩᱭᱩᱜᱼᱟ ᱟᱨ ᱟᱨᱦᱚᱸ ᱵᱟᱹᱲᱥᱤ ᱦᱮᱱᱟᱜᱼᱟ ᱚᱱᱟ ᱛᱮᱦᱚᱸ ᱦᱟᱹᱠᱩ ᱠᱚ ᱥᱟᱵᱚᱜ ᱜᱮᱭᱟ ᱱᱚᱣᱟ ᱠᱚ ᱵᱮᱵᱚᱦᱟᱨ ᱦᱩᱭᱩᱜᱼᱟ ᱱᱚᱣᱟ ᱠᱚᱫᱚ ᱱᱚᱣᱟ ᱢᱤᱫ ᱵᱟᱨ ᱥᱮᱨᱢᱟ ᱟᱨᱚ ᱞᱟᱦᱟᱨᱮ ᱛᱟᱦᱮᱸᱠᱟᱱᱟ ᱟᱨ ᱱᱤᱛᱚᱜ ᱡᱟᱦᱟᱸ ᱵᱚᱫᱚᱞ ᱟᱠᱟᱱᱟ ᱦᱟᱹᱠᱩ ᱥᱟᱵ ᱨᱮᱱᱟᱜ ᱱᱤᱛᱚᱜ ᱫᱚ ᱯᱟᱴᱟ ᱵᱟᱹᱫ ᱠᱚᱨᱮ ᱯᱟᱴᱟ ᱚᱰᱟᱣ ᱜᱟᱱᱚᱜᱼᱟ ᱛᱤ ᱛᱮᱦᱚᱸ ᱥᱟᱵ ᱜᱟᱱᱚᱜᱼᱟ ᱚᱱᱮ ᱜᱟᱰᱟ ᱢᱩᱸᱰᱩ ᱱᱚᱣᱟ ᱠᱚᱨᱮ ᱟᱨ ᱡᱟᱹᱥᱛᱤᱛᱮ ᱡᱟᱹᱥᱛᱤ ᱦᱚᱲ ᱠᱚ ᱦᱤᱡᱩᱜᱼᱟ ᱚᱸᱰᱮ ᱦᱟᱹᱠᱩ ᱥᱟᱵ ᱟᱛᱮᱫ ᱡᱟᱹᱥᱛᱤ ᱠᱟᱨ ᱛᱮᱫᱚ ᱯᱟᱴᱟ ᱛᱮᱠᱚ ᱥᱟᱵ ᱠᱚᱣᱟ ᱟᱨ ᱡᱟᱞᱟᱢ ᱛᱮᱦᱚᱸ ᱠᱚ ᱥᱟᱵ ᱠᱚᱜᱮᱭᱟ